ᱵᱟᱸᱠᱩᱲᱟ ᱦᱚᱱᱚᱛ ᱨᱮ ᱦᱚᱭ ᱫᱟᱜ ᱫᱚ ᱢᱟᱲᱟᱝ ᱫᱚ ᱵᱟᱭ ᱦᱚᱭ ᱫᱟᱜ ᱟᱠᱟᱫᱟ ᱚᱱᱠᱟ ᱫᱚ ᱱᱤᱭᱟᱹ ᱥᱮᱨᱢᱟ ᱨᱮᱫᱚ ᱫᱟᱜ ᱥᱮ ᱨᱚᱠᱚᱢ ᱵᱟᱭ ᱫᱟᱜ ᱟᱠᱟᱫᱟ ᱟᱫᱚ ᱱᱮᱜ ᱮ ᱱᱤᱭᱟᱹ ᱠᱚᱭᱮᱠ ᱫᱤᱱ ᱢᱟᱲᱟᱝ ᱫᱚ ᱯᱮ ᱯᱩᱱ ᱫᱤᱱ ᱮ ᱫᱟᱜ ᱠᱮᱫᱟ ᱡᱟᱹᱯᱩᱫ ᱠᱮᱫᱟ ᱥᱤᱧ ᱧᱤᱸᱫᱟᱭ ᱫᱟᱜ ᱠᱮᱫᱟ ᱩᱱ ᱚᱠᱛᱚ ᱨᱮ ᱫᱚᱢᱮ ᱵᱟᱸᱫᱷ ᱫᱷᱟᱥᱟᱣᱮᱱᱟ ᱪᱮᱛᱟᱱ ᱥᱮᱫ ᱮ ᱫᱟᱜ ᱠᱮᱫ ᱠᱷᱟᱱ ᱟᱫᱚ ᱢᱩᱠᱩᱴᱢᱩᱱᱤᱯᱩᱨ ᱡᱟᱦᱟᱸ ᱢᱤᱫ ᱴᱟᱝ ᱰᱮᱢ ᱠᱟᱱᱟ ᱦᱮᱸ ᱚᱱᱟ ᱰᱮᱢ ᱯᱮᱨᱮᱡ ᱮᱱᱟ ᱚᱱᱟ ᱯᱮᱨᱮᱡ ᱮᱱ ᱠᱷᱟᱱ ᱠᱷᱟᱹᱛᱤᱨ ᱫᱟᱜ ᱚᱠᱟᱨᱮᱠᱚ ᱥᱴᱚᱠ ᱫᱚᱦᱚᱭᱟ ᱚᱱᱟ ᱠᱷᱟᱹᱛᱤᱨ ᱛᱮ ᱟᱫᱚ ᱠᱮᱱᱮᱞ ᱛᱮ ᱜᱟᱰᱟ ᱛᱮ ᱱᱟᱹᱭ ᱛᱮ ᱚᱱᱠᱟ ᱫᱟᱜ ᱠᱚ ᱟᱲᱟᱜ ᱠᱮᱫᱟ ᱜᱮᱴ ᱠᱚ ᱠᱷᱩᱞᱟᱹᱣ ᱠᱮᱫᱟ ᱛᱳ ᱚᱱᱟ ᱠᱷᱟᱹᱛᱤᱨ ᱛᱮ ᱟᱨ ᱵᱟᱸᱠᱩᱲᱟ ᱯᱷᱮᱰ ᱨᱮ ᱚᱸᱰᱮ ᱵᱤᱥᱱᱩᱯᱩᱨ ᱚᱱᱟ ᱠᱚᱨᱮᱱ ᱦᱚᱲ ᱫᱚ ᱟᱹᱰᱤ ᱟᱱᱟᱴ ᱨᱮ ᱠᱚ ᱛᱟᱦᱮᱸᱭᱮᱱᱟ ᱫᱟᱜ ᱠᱚ ᱫᱚᱢᱮ ᱵᱚᱞᱚᱣᱟᱫ ᱠᱚᱣᱟ ᱚᱲᱟᱜ ᱛᱮ ᱚᱱᱠᱟ ᱜᱮ ᱟᱥᱚᱜ ᱨᱤᱛᱩ ᱫᱚ ᱵᱚᱞᱛᱮ ᱱᱚᱜᱼᱚᱭ ᱟᱥᱟᱲ ᱥᱟᱱ ᱫᱚ ᱵᱟᱝ ᱮ ᱫᱟᱜ ᱞᱮᱫᱟ ᱟᱫᱚ ᱪᱟᱥ ᱵᱟᱥ ᱦᱚᱸ ᱚᱱᱠᱟ ᱱᱟᱯᱟᱭ ᱫᱚ ᱵᱟᱝ ᱦᱩᱭ ᱞᱮᱱᱟ ᱚᱱᱟ ᱜᱮ ᱪᱮᱫ ᱞᱮᱠᱟ ᱠᱟᱛᱮᱫ ᱡᱤᱭᱚᱱ ᱠᱷᱟᱱᱰᱟᱣ ᱦᱩᱭᱩᱜᱼᱟ ᱵᱟᱝ ᱵᱩᱡᱷᱟᱹᱣᱚᱜ ᱠᱟᱱᱟ ᱟᱫᱚ ᱫᱤᱱᱟᱹᱢ ᱡᱩᱫᱤ ᱱᱚᱝᱠᱟ ᱜᱮ ᱟᱥᱟᱲ ᱥᱟᱱ ᱵᱚᱸᱜᱟᱭ ᱫᱟᱜ ᱠᱮᱭᱟ ᱞᱮᱠᱷᱟᱱ ᱦᱩᱱᱟᱝ ᱩᱱᱟᱹᱜ ᱦᱚᱲᱟᱜ ᱟᱱᱟᱴ ᱮᱴᱠᱮ ᱴᱚᱲᱮ ᱫᱚ ᱯᱟᱞᱮᱱ ᱵᱟᱝ ᱦᱩᱭ ᱠᱚᱜ ᱟ ᱟᱫᱚ ᱱᱤᱛ ᱮ ᱫᱟᱜ ᱮᱫ ᱫᱚ ᱫᱤᱱᱟᱹᱢ ᱚᱱᱟ ᱦᱚᱸ ᱟᱹᱰᱤ ᱟᱱᱟᱴ ᱵᱩᱡᱷᱟᱜ ᱠᱟᱱᱟ ᱫᱤᱱᱟᱹᱢ ᱫᱟᱜ ᱞᱮᱱᱠᱷᱟᱱ ᱟᱹᱰᱤ ᱵᱟᱝ ᱴᱷᱤᱠ ᱜᱮ ᱟᱹᱭᱠᱟᱹᱜ ᱟ ᱱᱤᱛᱚᱜ ᱢᱤᱫ ᱴᱟᱝ ᱮᱴᱟᱜ ᱨᱚᱠᱚᱱ ᱫᱤᱱ ᱠᱟᱱᱟ ᱱᱮᱛᱟᱨ ᱫᱤᱱ ᱫᱚ ᱟᱸ ᱚᱱᱠᱟ ᱫᱟᱜ ᱫᱚ ᱴᱷᱤᱠ ᱫᱚ ᱵᱟᱭ ᱵᱩᱡᱷᱟᱹᱜᱼᱟ ᱡᱮᱢᱚᱱ ᱟᱥᱟᱲ ᱥᱟᱱ ᱵᱚᱸᱜᱟ ᱡᱚᱠᱷᱚᱱ ᱥᱤᱝ ᱧᱤᱸᱫᱟᱭ ᱡᱟᱹᱲᱤᱭᱟᱭ ᱫᱟᱜᱟᱭ ᱩᱱ ᱫᱚ ᱵᱮᱥ ᱜᱮ ᱥᱮ ᱵᱷᱟᱜᱮ ᱜᱤ ᱟᱭᱠᱟᱹᱜᱼᱟ ᱟᱨ ᱚᱱᱟ ᱨᱤᱛᱩ ᱵᱚᱫᱚᱞ ᱟᱠᱟᱱᱟ ᱥᱮ ᱚᱱᱟ ᱠᱷᱟᱹᱛᱤᱨ ᱜᱮ ᱟᱹᱰᱤ ᱵᱟᱝ ᱴᱷᱤᱠ ᱜᱤ ᱟᱭᱠᱟᱜ ᱠᱟᱱᱟ ᱚᱱᱟ ᱜᱮ ᱜᱮ ᱵᱚᱫᱚᱞ ᱟᱠᱟᱱᱟ ᱮᱴ ᱮ ᱫᱟᱜ ᱮᱫᱟ ᱮ ᱢᱟᱡᱷᱮ ᱢᱟᱡᱷᱮ ᱥᱤᱛᱩᱝ ᱮᱫ ᱠᱷᱟᱱ ᱫᱚᱢᱮ ᱥᱤᱛᱩᱝ ᱮᱫᱟ ᱫᱟᱜ ᱮᱫ ᱠᱷᱟᱱ ᱫᱚᱢᱮᱭ ᱫᱟᱜ ᱮᱫᱟ ᱚᱱᱟ ᱜᱮ ᱱᱚᱶᱟ ᱫᱤᱥᱚᱢ ᱨᱮᱱ ᱦᱚᱲ ᱠᱚ ᱟᱹᱰᱤ ᱟᱱᱟᱴ ᱮᱴᱠᱮᱴᱚᱬᱮ ᱜᱤ ᱦᱩᱭᱩᱜ ᱠᱟᱱᱟ ᱩᱱᱤ ᱥᱤᱛᱩᱝ ᱵᱟᱠᱚ ᱥᱚᱡᱡᱚ ᱫᱟᱲᱮᱭᱟᱜ ᱠᱟᱱᱟ ᱫᱟᱜ ᱦᱚ ᱸ ᱵᱟᱠᱚ ᱥᱟᱦᱟᱣ ᱮᱫ ᱟ ᱚᱱᱟ ᱜᱮ